ᱚᱲᱟᱜ ᱨᱮ ᱡᱟᱦᱟᱸᱭ ᱦᱚᱴᱚᱜ ᱦᱟᱥᱩᱭᱮ ᱠᱟᱱᱟ ᱚᱱᱟ ᱚᱠᱛᱚ ᱨᱮᱫᱚ ᱥᱩᱱᱩᱢ ᱛᱮ ᱢᱟᱹᱞᱤᱥ ᱜᱟᱱᱚᱜ ᱟ ᱥᱮ ᱢᱟᱱᱮ ᱢᱤᱫᱴᱮᱱ ᱠᱤᱪᱨᱤᱡᱽᱨᱮ ᱵᱩᱞᱩᱝ ᱜᱷᱮᱴ ᱠᱟᱛᱮᱫ ᱚᱱᱟᱛᱮ ᱥᱮᱠᱟᱣ ᱟᱠᱟᱱᱟ ᱥᱟᱠᱟᱢ ᱨᱮ ᱥᱩᱱᱩᱢ ᱢᱚᱸᱡᱽᱛᱮ ᱚᱡᱚᱜ ᱠᱟᱛᱮᱫ ᱚᱱᱟ ᱥᱮᱠᱟᱣ ᱠᱟᱛᱮᱫᱡᱟᱦᱟᱸ ᱴᱷᱮᱱ ᱦᱟᱥᱩᱭᱮ ᱠᱟᱱᱚᱸᱰᱮ ᱥᱮᱠᱟᱣ